ᱵᱟᱸᱠᱩᱲᱟ ᱦᱚᱱᱚᱛ ᱨᱮᱱᱟᱜ ᱜᱟᱶᱛᱟ ᱠᱚᱫᱚ ᱟᱭᱢᱟᱜᱤ ᱧᱮᱞ ᱧᱟᱢᱚᱜᱼᱟ ᱚᱱᱟᱠᱩ ᱢᱩᱦᱩᱫ ᱨᱮ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱟᱥᱮᱠᱟ ᱴᱤᱪᱟᱨ ᱮᱥᱚᱥᱤᱭᱮᱥᱚᱱ ᱥᱮᱸᱜᱮᱞ ᱚᱵᱷᱤᱡᱟᱱ ᱠᱷᱮᱞᱚᱰ ᱜᱟᱶᱛᱟ ᱜᱟᱭᱟᱱ ᱜᱟᱶᱛᱟ ᱚᱱᱚᱞᱤᱭᱟᱹ ᱜᱟᱶᱛᱟ ᱟᱨᱦᱚᱸ ᱟᱭᱢᱟ ᱜᱟᱶᱛᱟᱠᱩ ᱧᱮᱞ ᱧᱟᱢᱚᱜᱼᱟ ᱚᱱᱟ ᱜᱟᱶᱛᱟᱠᱩ ᱨᱮᱱᱟᱜ ᱛᱚᱯᱷᱟᱛ ᱠᱚᱵᱚᱱ ᱧᱮᱞ ᱞᱮᱠᱷᱟᱱ ᱧᱮᱞ ᱧᱟᱢᱚᱜᱼᱟ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞᱟᱜ ᱜᱟᱶᱛᱟᱫᱚ ᱟᱹᱰᱤ ᱢᱟᱨᱟᱝ ᱜᱮᱭᱟ ᱚᱱᱟ ᱜᱟᱶᱛᱟ ᱨᱮᱱᱟᱜ ᱠᱟᱹᱢᱤᱦᱚᱨᱟᱵᱩᱱ ᱧᱮᱞ ᱞᱮᱠᱷᱟᱱ ᱩᱱᱤᱫᱚ ᱥᱟᱱᱛᱟᱲ ᱥᱟᱶᱛᱟ ᱪᱮᱛᱟᱱ ᱨᱮᱱᱟᱜ ᱵᱩᱜᱤ ᱵᱟᱹᱲᱤᱡ

ᱰᱩᱜ ᱞᱟᱹᱜᱤᱫ ᱥᱮ ᱟᱵᱩᱱᱟᱜ ᱞᱟᱭ ᱞᱟᱠᱪᱟᱨ ᱫᱷᱚᱨᱚᱢ ᱠᱚᱨᱚᱢ ᱡᱚᱛᱚᱱ ᱡᱚᱜᱟᱣ ᱞᱟᱹᱜᱤᱫ ᱜᱮᱭ ᱠᱟᱹᱢᱤ ᱠᱟᱱᱟ ᱟᱨᱦᱚᱸ ᱚᱱᱠᱟᱢ ᱜᱟᱶᱛᱟ ᱫᱚ ᱡᱟᱦᱟᱸ ᱟᱥᱮᱠᱟ ᱟᱥᱮᱠᱟ ᱦᱚᱸ ᱟᱭᱢᱟ ᱡᱟᱭᱜᱟ ᱠᱚᱨᱮ ᱵᱨᱟᱧᱪ ᱢᱮᱱᱟᱜᱼᱟ ᱵᱟᱸᱠᱩᱲᱟ ᱦᱚᱱᱚᱛ ᱨᱮᱱᱟᱜ ᱟᱥᱮᱠᱟ ᱨᱮᱱᱟᱜ ᱵᱨᱟᱧᱪ ᱨᱮᱱᱟᱜ ᱦᱮᱰ ᱚᱯᱷᱤᱥᱫᱚ ᱥᱤᱵᱽᱰᱟᱸᱜᱟ ᱚᱱᱟᱫᱚ ᱟᱭᱢᱟ ᱡᱟᱭᱜᱟ ᱨᱮ ᱵᱨᱟᱧᱪ ᱠᱷᱩᱞᱟᱹᱣ ᱠᱟᱛᱮᱫ ᱠᱟᱹᱭᱤᱡ ᱠᱟᱹᱴᱤᱡ ᱢᱟᱹᱭ ᱵᱟᱹᱵᱩ ᱛᱟᱠᱩ ᱚᱞᱚᱜ ᱯᱟᱲᱦᱟᱣ ᱥᱟᱱᱛᱟᱲᱤ ᱪᱤᱠᱤ ᱛᱮᱠᱩ ᱥᱮᱪᱮᱫ ᱟᱠᱩ ᱠᱟᱱᱟ ᱟᱨᱦᱚᱸ ᱚᱱᱠᱟᱱ ᱟᱨᱢᱤᱫ ᱜᱟᱶᱛᱟ ᱫᱚ ᱦᱩᱭᱩᱜ ᱠᱟᱱᱟ ᱥᱮᱸᱜᱮᱞ ᱚᱵᱷᱤᱡᱟᱱ ᱥᱮᱸᱜᱮᱞ ᱚᱵᱷᱤᱡᱟᱱ ᱦᱚᱸ ᱱᱚᱝᱠᱟᱱ ᱢᱤᱫᱴᱟᱝ ᱜᱟᱶᱛᱟ ᱠᱟᱱᱟ ᱚᱱᱟᱦᱚᱸ ᱥᱟᱱᱛᱟᱲᱟᱜ ᱥᱟᱶᱛᱟ ᱪᱮᱛᱟᱱ ᱨᱮᱱᱟᱜ ᱫᱷᱚᱨᱚᱢ ᱠᱚᱨᱚᱢ ᱞᱟᱭᱞᱟᱠᱪᱟᱨ ᱮᱢᱟᱱᱠᱩ ᱪᱮᱛᱟᱱ ᱨᱮ ᱠᱟᱹᱢᱤ ᱠᱟᱱᱟᱭ ᱱᱩᱠᱩᱣᱟᱜ ᱱᱚᱝᱠᱟᱱ ᱟᱨᱦᱚᱸ ᱟᱭᱢᱟ ᱜᱟᱶᱛᱟᱠᱩᱜᱤ ᱧᱮᱞ ᱧᱟᱢᱚᱜᱼᱟ ᱡᱮᱞᱮᱠᱟ ᱚᱱᱚᱞᱤᱭᱟᱹ ᱜᱟᱶᱛᱟ ᱟᱨᱦᱚᱸ ᱚᱱᱠᱟᱱ ᱜᱟᱶᱛᱟᱠᱩ ᱧᱮᱞ ᱧᱟᱢᱚᱜᱼᱟ ᱠᱷᱮᱞᱚᱴ ᱜᱟᱶᱛᱟ ᱩᱱᱠᱩᱣᱟᱜ ᱥᱟᱱᱟᱢ ᱜᱟᱶᱛᱟ ᱠᱩᱣᱟᱜ ᱜᱮ ᱠᱟᱹᱢᱤᱫᱚ ᱟᱞᱟᱜ ᱟᱞᱟᱜ ᱜᱮᱛᱟ ᱠᱚᱣᱟ ᱱᱚᱣᱟ ᱥᱩᱨ ᱥᱩᱯᱩᱨ ᱠᱚᱨᱮᱱ ᱚᱱᱠᱟᱱ ᱯᱩᱨᱩᱫᱷᱩᱞ ᱟᱥᱨᱚᱢ ᱠᱚᱫᱚ ᱵᱟᱝᱞᱮᱠᱟ ᱜᱮ ᱡᱟᱦᱟᱱ ᱦᱟᱱᱟ ᱠᱚᱨᱮ ᱢᱤᱫᱽᱵᱟᱨ ᱢᱮᱱᱟᱜ ᱜᱤ ᱨᱮᱦᱚᱸ ᱚᱱᱟ ᱨᱮᱱᱟᱜ ᱚᱯᱤᱥ ᱠᱚᱫᱚ ᱵᱟᱸᱠᱩᱲᱟ ᱦᱚᱱᱚᱛ ᱨᱮᱜᱮ ᱜᱤᱫᱽᱨᱟᱹ ᱡᱚᱛᱚᱱ ᱡᱚᱜᱟᱣ ᱟᱥᱨᱚᱢ ᱦᱚᱸ ᱢᱮᱱᱟᱜ ᱨᱮᱦᱚᱸ ᱦᱟᱸᱰᱮ ᱱᱟᱰᱮ ᱢᱤᱫᱽᱵᱟᱨ ᱢᱮᱱᱟᱜᱼᱟ ᱤᱧ ᱱᱚᱰᱮᱧ ᱵᱟᱹᱲᱛᱤ ᱥᱮᱱᱚᱜ ᱠᱟᱱ ᱨᱮᱱᱟᱜ ᱠᱟᱱ ᱨᱮᱱᱟᱜ ᱤᱧ ᱧᱮᱞ ᱫᱟ ᱵᱷᱟᱨᱚᱛ ᱡᱟᱠᱟᱛ ᱢᱟᱹᱡᱷᱤ ᱯᱟᱨᱜᱟᱱᱟ ᱢᱚᱦᱚᱞ ᱡᱟᱦᱟᱸ ᱵᱷᱟᱹᱞᱟᱹᱭ ᱞᱟᱹᱜᱤᱫ ᱟᱵᱩ ᱥᱟᱶᱛᱟ ᱥᱚᱢᱟᱡᱽ ᱫᱚᱦᱚᱠᱟᱜ ᱞᱟᱹᱜᱤᱫ ᱠᱟᱹᱢᱤ ᱠᱟᱱᱟᱭ ᱟᱨ ᱟᱥᱮᱠᱟ ᱫᱚ ᱱᱚᱝᱠᱟᱱ ᱪᱛᱟᱱᱟ ᱨᱮᱭ ᱠᱟᱹᱢᱤ ᱠᱟᱱᱟᱭ ᱩᱱᱤᱫᱚ ᱥᱟᱱᱛᱟᱲᱤ ᱛᱮ ᱚᱞ ᱯᱟᱲᱦᱟᱣ ᱪᱮᱛᱟᱱᱜᱤ ᱡᱟᱹᱥᱛᱤ ᱠᱟᱹᱢᱤ ᱫᱚ ᱧᱮᱞᱚᱜ ᱠᱟᱱᱟ ᱱᱚᱣᱟᱠᱤᱱ ᱵᱟᱨᱭᱟ ᱜᱟᱶᱛᱟ ᱨᱮᱱᱟᱜ ᱯᱷᱟᱨᱟᱠ ᱫᱚ ᱱᱚᱝᱠᱟ ᱨᱮᱜᱤ ᱱᱚᱝᱠᱟᱜᱤ ᱞᱟᱹᱭ ᱜᱟᱱᱚᱜᱼᱟ ᱟᱨᱦᱚᱸ ᱚᱱᱠᱟ ᱟᱭᱢᱟ ᱜᱟᱶᱛᱟ ᱢᱮᱱᱟᱜᱼ ᱟ ᱡᱮᱞᱮᱠᱟ ᱚᱱᱚᱞᱤᱭᱟᱹ ᱜᱟᱶᱛᱟ ᱚᱱᱚᱞᱤᱭᱟᱹ ᱜᱟᱶᱛᱟ ᱠᱚᱦᱚᱸ ᱟᱭᱢᱟ ᱱᱟᱦᱟᱜ ᱡᱩᱜᱽ ᱨᱮᱱᱟᱜ ᱥᱟᱱᱟᱢᱟᱜ ᱧᱮᱞ ᱠᱟᱛᱮᱜ ᱚᱞ ᱛᱚᱞ ᱠᱟᱛᱮᱫ ᱫᱚᱦᱚ ᱨᱮᱱᱟᱜ ᱠᱩ ᱠᱩᱨᱩᱢᱩᱴᱩ ᱟᱠᱟᱫᱟ ᱱᱚᱝᱠᱟᱜᱤ ᱟᱨᱦᱚᱸ ᱟᱭᱢᱟ ᱜᱟᱶᱛᱟᱠᱩ ᱢᱮᱱᱟᱜᱼᱟ ᱟᱯᱟᱱ ᱟᱹᱯᱤᱱ ᱠᱟᱹᱢᱤ ᱨᱮᱱᱟᱜ ᱡᱚᱥᱦᱚᱸ ᱟᱞᱟᱫᱟ ᱟᱞᱟᱫᱟ ᱜᱮᱛᱟ ᱠᱚᱣᱟ ᱱᱚᱣᱟ ᱵᱟᱸᱠᱩᱲᱟ ᱦᱚᱱᱚᱛ ᱨᱮᱱᱟᱜ ᱫᱚ ᱱᱚᱝᱠᱟᱱ ᱜᱟᱶᱛᱟ ᱠᱩᱜᱤ ᱧᱮᱞ ᱧᱟᱢᱚᱜ ᱠᱟᱱᱟ